ᱦᱮᱞᱳ ᱦᱮᱸ ᱤᱭᱟᱹ ᱟᱢ ᱫᱚ ᱢᱟᱞᱫᱟ ᱡᱮᱞᱟ ᱨᱮᱱ ᱦᱚᱲ ᱠᱟᱱ ᱜᱮᱭᱟᱢ ᱚᱸᱻ ᱤᱧ ᱫᱚ ᱤᱧ ᱠᱮᱨᱟᱞᱟ ᱨᱮᱱ ᱠᱟᱱᱟᱹᱧ ᱤᱧᱫᱚ ᱫᱟᱬᱟᱱ ᱦᱚᱲ ᱠᱟᱹᱱᱟᱹᱧ ᱛᱚ ᱤᱧ ᱢᱟᱞᱫᱟ ᱡᱮᱞᱟ ᱥᱮᱫ ᱪᱟᱞᱟᱜ ᱥᱟᱱᱟᱹᱧ ᱠᱟᱱᱟ ᱚᱱᱛᱮ ᱨᱮ ᱠᱤᱪᱷᱩ ᱛᱚ ᱚᱸᱻ ᱟᱫᱚ ᱢᱟᱞᱫᱟ ᱡᱮᱞᱟ ᱨᱮᱫᱚ ᱪᱮᱫ ᱠᱚ ᱪᱮᱫ ᱠᱚ ᱤᱭᱟᱹ ᱫᱟᱬᱟᱱ ᱡᱟᱭᱜᱟ ᱦᱮᱱᱟᱜᱼᱟ ᱥᱮ ᱢᱟᱱᱮ ᱪᱮᱫ ᱠᱚ ᱪᱮᱫ ᱠᱚ ᱢᱟᱱᱮ ᱢᱟᱹᱦᱱᱟᱹ ᱨᱮ ᱡᱟᱦᱟᱱᱟᱜ ᱯᱚᱨᱚᱵᱽ ᱥᱮ ᱢᱮᱞᱟ ᱞᱟᱹᱭ ᱫᱟᱲᱮᱣᱟᱹᱧᱟᱹᱢ

ᱦᱩᱸ ᱦᱩᱸ ᱦᱩᱸ ᱦᱩᱸ ᱦᱩᱸ ᱦᱩᱸ ᱚᱸᱻ ᱟᱪᱪᱷᱟ ᱟᱪᱪᱷᱟ ᱟᱫᱚ ᱦᱮᱸ ᱟᱫᱚ ᱢᱮᱱᱫᱟᱹᱧ ᱪᱮᱫ ᱡᱮ ᱤᱧ ᱡᱩᱫᱤ ᱟᱞᱮ ᱛᱚ ᱟᱭᱢᱟ ᱦᱚᱲ ᱢᱮᱱᱟᱜ ᱞᱮᱭᱟ ᱟᱞᱮ ᱯᱚᱨᱤᱵᱟᱨ ᱥᱩᱫᱽᱫᱷᱟᱹ ᱪᱟᱞᱟᱜ ᱞᱮ ᱢᱮᱱᱫᱟ ᱛᱚ ᱟᱞᱮ ᱡᱩᱫᱤ ᱚᱸᱰᱮ ᱪᱟᱞᱟᱣ ᱠᱟᱛᱮ ᱡᱟᱦᱟᱱᱟᱜ ᱛᱟᱦᱮᱱ ᱨᱮᱭᱟᱜ ᱵᱮᱵᱚᱥᱛᱟ ᱦᱳᱴᱮᱞ ᱠᱚ ᱢᱮᱱᱟᱜ ᱜᱮᱭᱟ ᱛᱚ ᱚᱸᱻ ᱟᱨ ᱪᱮᱫ ᱠᱚ ᱢᱮᱱᱟ ᱡᱮ ᱩᱱ ᱦᱚᱲ ᱱᱚᱰᱮ ᱠᱷᱚᱡ ᱜᱮᱛᱚ ᱞᱮ ᱪᱟᱞᱟᱜᱼᱟ ᱛᱚ ᱪᱮᱫ ᱛᱮ ᱪᱟᱞᱟᱣ ᱞᱮᱱ ᱠᱷᱟᱡ ᱢᱟᱱᱮ ᱵᱷᱟᱜᱮ ᱦᱩᱭᱩᱜᱼᱟ ᱴᱨᱮᱹᱱ ᱛᱮ ᱥᱮ ᱪᱮᱫ ᱛᱮ ᱪᱟᱞᱟᱣ ᱞᱮᱱ ᱠᱷᱟᱡ

ᱚᱸᱻ ᱟᱪᱪᱷᱟ ᱟᱪᱪᱷᱟ ᱚᱸᱻ

ᱚᱱᱟᱜᱮ ᱟᱫᱚ ᱪᱮᱫ ᱠᱚ ᱦᱟᱹᱡᱩᱜ ᱤᱧ ᱢᱮᱱᱫᱟ ᱦᱚᱜᱼᱚᱸᱭ ᱛᱚ ᱥᱟᱢᱱᱮ ᱥᱚᱯᱛᱟᱦᱚ ᱜᱮ ᱪᱟᱞᱟᱜ ᱞᱮ ᱢᱮᱱᱫᱟ ᱟᱫᱚᱧ ᱚᱱᱠᱟᱭ ᱮᱫᱟ ᱡᱮ ᱦᱟᱯᱮᱧ ᱯᱷᱳᱱ ᱠᱟᱜ ᱞᱮᱜᱮ ᱯᱷᱳᱱ ᱠᱟᱛᱮ ᱤᱧ ᱠᱩᱞᱤ ᱵᱩᱡᱷᱟᱹᱣ ᱠᱟᱠᱚ ᱞᱮᱜᱮ ᱡᱮ ᱢᱤᱼᱢᱤᱫ ᱴᱟᱝ ᱪᱟᱞᱟᱣ ᱞᱮᱱ ᱠᱷᱟᱡ ᱛᱚ ᱵᱟᱝ ᱦᱩᱭᱩᱜ ᱠᱟᱱᱟ ᱤᱧ ᱛᱚ ᱪᱟᱞᱟᱣ ᱠᱟᱛᱮ ᱚᱸᱰᱮ ᱡᱚᱢ ᱧᱩ ᱨᱮᱭᱟᱜ ᱵᱮᱵᱚᱥᱛᱷᱟ ᱜᱤᱛᱤᱡ ᱠᱚ ᱨᱮᱭᱟᱜ ᱵᱮᱵᱚᱥᱛᱷᱟ ᱥᱮ ᱫᱟᱬᱟ ᱠᱩ ᱟᱫᱚ ᱚᱱᱮ ᱚᱱᱟ ᱜᱮ

ᱚᱸᱻ ᱦᱮᱸ ᱚᱸᱻ ᱟᱪᱪᱷᱟ ᱟᱪᱪᱷᱟ ᱛᱚ ᱴᱷᱤᱠᱜᱮᱭᱟ ᱡᱮ ᱦᱚᱜᱼᱚᱸᱭ ᱥᱟᱢᱱᱮ ᱥᱚᱯᱛᱟ ᱦᱚᱸ ᱥᱮᱡ ᱤᱧ ᱟᱞᱮ ᱞᱮ ᱯᱳᱣᱪᱷᱟᱜᱼᱟ ᱚᱸᱰᱮ ᱛᱚ ᱟᱢ ᱱᱤᱛᱳᱜ ᱤᱧ ᱠᱩᱞᱤ ᱠᱮᱫ ᱢᱮᱭᱟ ᱤᱧ ᱵᱟᱲᱟᱭ ᱧᱟᱢ ᱠᱮᱫᱟ ᱡᱮ ᱱᱚᱰᱮ ᱢᱤᱫ ᱦᱚᱲ ᱢᱮᱱᱟᱭᱟ ᱚᱱᱟ ᱤᱭᱟᱹ ᱛᱮ ᱟᱢ ᱴᱷᱮᱡ ᱤᱧ ᱯᱷᱳᱱ ᱠᱮᱫᱟ ᱡᱮ ᱚᱱᱟᱛᱮ ᱟᱢᱤᱧ ᱠᱩᱞᱤ ᱵᱩᱡᱷᱟᱹᱣ ᱠᱮᱫ ᱢᱮᱭᱟ ᱪᱮᱫᱞᱮᱠᱟ ᱚᱱᱛᱮᱱᱟᱜ ᱚᱵᱚᱥᱛᱷᱟ ᱪᱮᱫᱞᱮᱠᱟ ᱵᱟᱝ ᱟᱫᱚ ᱟᱢᱮᱢ ᱞᱟᱹᱭ ᱠᱮᱫᱟ ᱤᱧ ᱟᱹᱰᱤ ᱠᱩᱥᱤᱧ ᱵᱩᱡᱷᱟᱹᱣ ᱠᱮᱫᱟ ᱚᱱᱟ ᱚᱱᱟ ᱞᱟᱹᱜᱤᱫ ᱛᱮ ᱟᱢ ᱟᱹᱰᱤ ᱟᱹᱰᱤ ᱥᱟᱨᱦᱟᱣ ᱴᱷᱤᱠᱜᱮᱭᱟ ᱢᱟ ᱛᱟᱞᱚᱦᱮ ᱫᱚᱦᱚᱭ ᱢᱮ ᱴᱷᱤᱠᱜᱮᱭᱟ